ᱠᱳᱨᱳᱱᱟ ᱥᱚᱢᱚᱭ ᱢᱤᱫ ᱢᱤᱫᱴᱮᱱ ᱰᱨᱟᱭᱵᱷᱟᱨ ᱤᱧ ᱧᱮᱞ ᱞᱮᱫᱮᱭᱟ ᱩᱱᱤ ᱰᱨᱟᱭᱵᱷᱟᱨ ᱫᱚ ᱢᱟᱠᱥ ᱵᱟᱭ ᱦᱚᱨᱚᱜ ᱟᱠᱟᱫᱟ ᱩᱱᱤ ᱢᱟᱠᱥ ᱤᱧ ᱢᱮᱛᱟ ᱫᱮᱭᱟ ᱢᱟᱠᱥ ᱵᱮᱵᱚᱦᱟᱨ ᱢᱮ ᱠᱤᱪᱨᱤᱪ ᱠᱚ ᱥᱟᱯᱷᱟᱭ ᱢᱮ ᱱᱳᱝᱨᱟ ᱟᱞᱚᱢ ᱛᱟᱦᱮᱸᱱᱟ ᱠᱳᱨᱳᱱᱟ ᱵᱟᱝ ᱦᱩᱭᱩᱜ ᱛᱟᱢᱟ ᱟᱨ ᱟᱨ ᱵᱟᱠᱷᱟᱱ ᱥᱟᱶᱛᱟ ᱴᱷᱮᱱ ᱤᱧ ᱞᱟᱹᱭ ᱠᱟᱢᱟ ᱪᱤᱠᱟᱹᱛᱮ ᱟᱢ ᱫᱚ ᱢᱟᱠᱥ ᱵᱟᱢ ᱦᱚᱨᱚᱜ ᱟᱠᱟᱫᱟ ᱢᱟᱠᱥ ᱮᱢ ᱵᱮᱵᱚᱦᱟᱨ ᱞᱮᱠᱷᱟᱱ ᱢᱚᱸᱡᱽ ᱮᱢ ᱛᱟᱦᱮᱸᱱᱟ ᱦᱚᱲᱢᱚ ᱠᱚ ᱛᱤ ᱡᱟᱝᱜᱟ ᱥᱟᱯᱷᱟ ᱥᱟᱯᱷᱤ ᱫᱚᱦᱚ ᱦᱩᱭᱩᱜᱼᱟ ᱟᱸᱜᱽᱨᱚᱵ ᱯᱮᱱ ᱠᱚ ᱛᱚᱵᱮ ᱚᱱᱟ ᱠᱳᱵᱷᱤᱰᱨᱮ ᱠᱷᱚᱱ ᱮᱢ ᱵᱟᱧᱪᱟᱣ ᱮᱢ ᱛᱟᱦᱮᱸᱱᱟ